ᱦᱮᱞᱳ ᱠᱩᱭᱱᱳᱨ ᱦᱳᱴᱮᱞ ᱨᱮᱱ ᱢᱮᱱᱮᱡᱟᱨ ᱮᱢ ᱞᱟᱹᱭᱫᱟ ᱤᱧ ᱯᱚᱞᱟᱥᱰᱤᱦᱟ ᱠᱷᱚᱱᱟᱜ ᱤᱧ ᱞᱟᱹᱭ ᱮᱫᱟ ᱟᱯᱮ ᱨᱮᱸᱥᱛᱳᱨᱟ ᱠᱷᱚᱱ ᱠᱤᱪᱷᱩ ᱡᱚᱢᱟᱜ ᱤᱧ ᱚᱰᱟᱨ ᱞᱮᱫᱟ ᱡᱮᱞᱮᱠ ᱪᱟᱣᱢᱤᱱ ᱪᱤᱠᱮᱱ ᱨᱳᱞ ᱟᱨ ᱯᱤᱡᱡᱟ ᱚᱱᱟ ᱠᱚᱫᱚ ᱥᱚᱢᱚᱭ ᱨᱮᱜᱤᱧ ᱧᱟᱢ ᱟᱠᱟᱫᱟ ᱢᱮᱱᱠᱷᱟᱱ ᱱᱚᱶᱟ ᱡᱚᱢᱟᱜ ᱫᱚ ᱟᱹᱰᱤ ᱜᱟᱱ ᱜᱮ ᱢᱚᱥᱞᱟᱫᱟᱨ ᱟᱨ ᱥᱩᱱᱩᱢ ᱟᱱᱟ ᱪᱟᱣᱢᱤᱱ ᱨᱮᱢᱟ ᱟᱹᱰᱤ ᱢᱚᱡᱽ ᱥᱩᱱᱩᱢ ᱛᱮᱜᱮ ᱵᱷᱟᱹᱡᱤ ᱦᱩᱭ ᱟᱠᱟᱱᱟ ᱪᱤᱠᱮᱱ ᱨᱳᱞ ᱨᱮᱦᱚᱸ ᱪᱤᱠᱮᱱ ᱟᱹᱰᱤ ᱠᱚᱢ ᱢᱮᱱᱟᱜᱼᱟ ᱟᱨ ᱡᱚᱢ ᱦᱚᱸ ᱢᱚᱡᱽ ᱛᱮ ᱵᱟᱝ ᱵᱩᱡᱷᱟᱹᱜ ᱠᱟᱱᱟ ᱟᱨ ᱯᱤᱡᱡᱟ ᱦᱚᱸ ᱴᱟᱴᱠᱟ ᱵᱟᱹᱱᱩᱜᱼᱟ ᱱᱚᱝᱠᱟᱱ ᱡᱚᱢᱟᱜ ᱤᱧ ᱡᱚᱢ ᱞᱮᱠᱷᱟᱱ ᱞᱟᱡᱽ ᱥᱮ ᱦᱚᱲᱢᱚ ᱵᱟᱹᱲᱤᱡ ᱫᱟᱲᱮᱭᱟᱜ ᱛᱤᱧᱟᱹ ᱚᱱᱟ ᱠᱷᱟᱹᱛᱤᱨ ᱛᱮ ᱱᱚᱶᱟ ᱚᱰᱟᱨ ᱫᱚ ᱟᱢ ᱨᱩᱣᱟᱹᱲ ᱤᱫᱤ ᱛᱟᱢ ᱟᱨ ᱤᱧ ᱱᱚᱶᱟ ᱠᱟᱹᱣᱰᱤ ᱢᱩᱫᱽ ᱨᱮᱜᱮ ᱮᱴᱟᱜ ᱠᱚ ᱢᱚᱥᱞᱟᱫᱟᱨ ᱡᱚᱢᱟᱜ ᱟᱹᱜᱩ ᱟᱹᱧ ᱢᱮ